ᱤᱧ ᱠᱩᱥᱤᱭᱟᱱ ᱯᱟᱴᱷᱚᱠ ᱫᱚᱭ ᱦᱩᱭᱩᱜ ᱠᱟᱱᱟ ᱴᱷᱚᱯᱚᱝ ᱴᱷᱚᱯᱚᱝ ᱴᱩᱰᱩ ᱩᱱᱤ ᱫᱚ ᱟᱹᱰᱤ ᱨᱟᱹᱥᱠᱟᱹ ᱥᱟᱞᱟᱜ ᱮ ᱠᱚᱨᱟᱣ ᱮᱫ ᱛᱟᱦᱮᱸᱱᱟ ᱡᱷᱚᱛᱚ ᱦᱚᱲ ᱞᱟᱸᱫᱟ ᱦᱚᱪᱚᱭᱮᱛ ᱠᱚ ᱛᱟᱦᱮᱸᱱᱟ ᱟᱭᱟᱜ ᱟᱭᱟᱜ ᱠᱟᱭᱫᱟ ᱠᱚ ᱟᱭᱟᱜ ᱮᱠᱴᱤᱝ ᱠᱚ ᱟᱹᱰᱤ ᱨᱟᱹᱥᱠᱟᱹ ᱥᱟᱞᱟᱜ ᱮ ᱟᱴᱠᱟᱨᱚᱜ ᱛᱟᱦᱮᱸᱱᱟ ᱩᱱᱤ ᱱᱚᱝᱠᱟ ᱵᱷᱟᱵᱽᱛᱮ ᱠᱚᱨᱟᱣ ᱮᱫ ᱛᱟᱦᱮᱸᱱᱟᱭ ᱡᱮ ᱚᱱᱟ ᱜᱟᱭᱟᱱ ᱨᱮᱱ ᱥᱟᱱᱟᱢ ᱦᱚᱲ ᱥᱟᱱᱟᱢ ᱦᱚᱲ ᱞᱟᱸᱫᱟ ᱦᱚᱪᱚ ᱫᱟᱲᱮᱭᱠᱚ ᱠᱟᱱ ᱛᱟᱦᱮᱸᱱᱟ ᱟᱨ ᱩᱱᱤ ᱥᱟᱶᱛᱮ ᱩᱱᱤ ᱥᱟᱶᱛᱮ ᱩᱱᱤ ᱨᱮᱱ ᱠᱩᱲᱤ ᱜᱤᱫᱟᱹᱨ ᱠᱚ ᱯᱟᱴᱷᱚᱠᱤᱭᱟᱹ ᱠᱚ ᱩᱱᱤ ᱨᱮᱱ ᱜᱚᱲᱚ ᱥᱚᱯᱚᱦᱚᱫ ᱠᱚᱦᱚᱸ ᱟᱹᱰᱤ ᱡᱩᱛ ᱠᱚ ᱠᱚᱨᱟᱣ ᱫᱟᱲᱮᱜ ᱠᱟᱱ ᱛᱟᱦᱮᱸᱱᱟ ᱡᱮ ᱚᱠᱚᱭ ᱦᱚᱸ ᱵᱤᱱ ᱞᱟᱸᱫᱟᱛᱮ ᱵᱟᱭ ᱛᱟᱦᱮᱸ ᱫᱟᱲᱮᱭᱟᱜᱼᱟ ᱡᱷᱚᱛᱚ ᱦᱚᱲᱜᱮ ᱠᱩᱥᱤ ᱨᱟᱹᱥᱠᱟᱹ ᱡᱷᱚᱛᱚ ᱦᱚᱲ ᱜᱮᱠᱚ ᱞᱟᱸᱫᱟᱭᱮᱛ ᱛᱟᱦᱮᱸᱱᱟ ᱱᱤᱦᱟᱹᱛ ᱜᱮ ᱩᱱᱤ ᱱᱤᱛᱳᱜ ᱵᱟᱹᱱᱩᱭ ᱜᱮ ᱨᱮᱦᱚᱸ ᱤᱧᱟᱹᱜ ᱢᱚᱱᱮ ᱨᱮᱫᱚ ᱱᱤᱛ ᱦᱚᱸ ᱩᱱᱤ ᱢᱮᱱᱟᱭ ᱜᱮᱭᱟ ᱩᱱᱤ ᱱᱮᱛᱟᱨ ᱦᱚᱸᱧ ᱩᱭᱦᱟᱹᱨᱮ ᱜᱮᱭᱟ ᱩᱱᱤᱭᱟᱜ ᱜᱟᱭᱟᱱ ᱠᱚ ᱩᱱᱤᱭᱟᱜ ᱪᱤᱛᱟᱹᱨ ᱠᱚᱸᱧ ᱩᱭᱦᱟᱹᱨ ᱜᱮᱭᱟ ᱡᱮ ᱟᱹᱰᱤ ᱢᱚᱡᱽ ᱟᱹᱰᱤ ᱱᱟᱯᱟᱭᱮ ᱞᱟᱸᱫᱟ ᱦᱚᱪᱚᱭᱮᱫ ᱵᱚᱱ ᱛᱟᱦᱮᱸᱱᱟ ᱟᱹᱰᱤ ᱠᱩᱥᱤ ᱟᱨ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱸᱱᱟ ᱩᱱ ᱡᱚᱠᱷᱚᱱ ᱟᱫᱚ ᱱᱤᱛᱚᱜ ᱱᱤᱦᱟᱹᱛ ᱜᱮ ᱵᱟᱹᱱᱩᱭ ᱜᱮᱛᱮ ᱪᱤᱠᱟᱹᱭᱟ